ᱚᱞ ᱞᱮᱠᱟᱛᱮᱫᱚ ᱟᱹᱞᱤᱧ ᱢᱤᱫᱴᱟᱝ ᱠᱷᱟᱴᱚ ᱢᱟᱪᱷᱟ ᱛᱮ ᱢᱤᱫᱴᱟᱝ ᱰᱨᱟᱢᱟ ᱡᱟᱦᱟᱸ ᱤᱭᱟᱹ ᱠᱚ ᱢᱮᱛᱟᱜ ᱠᱟᱱᱟ ᱚᱱᱟᱞᱤᱧ ᱚᱞ ᱟᱠᱟᱜᱼᱟ ᱛᱳᱣᱟ ᱫᱟᱨᱮ ᱧᱩᱛᱩᱢᱟᱱᱟᱜ ᱟᱨ ᱚᱸᱰᱮ ᱠᱷᱚᱱ ᱢᱤᱫᱴᱟᱝ ᱠᱟᱹᱥᱤᱵᱤᱨ ᱢᱮᱱᱛᱮ ᱟᱹᱰᱤ ᱢᱟᱨᱟᱝ ᱯᱚᱛᱚᱵ ᱞᱤᱧ ᱚᱞ ᱟᱠᱟᱫᱼᱟ ᱛᱚᱵᱮ ᱚᱱᱟ ᱫᱚ ᱡᱟᱦᱟᱸ ᱠᱟᱹᱥᱤᱵᱤᱨ ᱵᱚᱱ ᱢᱮᱛᱟᱜ ᱠᱟᱱᱟ ᱠᱟᱹᱥᱤᱵᱤᱨ ᱠᱟᱹᱥᱤᱵᱤᱨ ᱫᱚ ᱚᱱᱟ ᱱᱤᱛᱳᱜ ᱫᱚ ᱫᱤᱠᱩᱛᱮ ᱠᱟᱹᱥᱢᱤᱨ ᱠᱚ ᱢᱮᱛᱟᱜ ᱠᱟᱱᱟ ᱚᱱᱟᱜᱮ ᱟᱵᱚᱣᱟᱜ ᱠᱟᱹᱥᱤᱵᱤᱨ ᱫᱚ ᱚᱱᱟ ᱠᱟᱹᱥᱤᱵᱤᱨ ᱟᱲᱮ ᱨᱮᱜᱮ ᱛᱚ ᱟᱵᱚ ᱫᱚᱵᱚᱱ ᱛᱟᱦᱮᱸ ᱠᱟᱱᱟ ᱚᱸᱰᱮ ᱜᱮᱛᱚ ᱟᱵᱚ ᱟᱵᱚᱣᱟᱜ ᱢᱚᱦᱮᱱᱡᱳ ᱫᱟᱲᱳ ᱦᱚᱨᱚᱯᱟ ᱦᱚᱨᱚᱯᱟ ᱡᱟᱦᱟᱸ ᱵᱚᱱ ᱢᱮᱛᱟᱜ ᱠᱟᱱᱟ ᱦᱚᱲ ᱨᱟᱯᱟᱜ ᱚᱱᱟ ᱠᱚᱫᱚ ᱢᱚᱡᱽ ᱰᱮᱹᱨᱟ ᱠᱚ ᱪᱤᱨᱩ ᱜᱟᱲ ᱪᱟᱢᱯᱟ ᱜᱟᱲ ᱚᱱᱟ ᱠᱚᱫᱚ ᱚᱱᱟ ᱚᱱᱟ ᱚᱱᱟ ᱴᱚᱴᱷᱟ ᱨᱮᱜᱮ ᱢᱮᱱᱟᱜᱼᱟ ᱟᱫᱚ ᱱᱤᱛᱳᱜ ᱫᱚ ᱚᱱᱟ ᱠᱚᱫᱚ ᱵᱟᱵᱚ ᱱᱤᱭᱚᱢ ᱫᱟᱲᱮᱭᱟᱜ ᱠᱟᱱᱟ ᱵᱟᱵᱚ ᱧᱮᱞ ᱫᱟᱲᱮᱭᱟᱜ ᱠᱟᱱᱟ ᱚᱠᱟ ᱞᱮᱠᱟᱱ ᱡᱟᱜᱟ ᱠᱟᱱᱟ ᱚᱱᱟ ᱠᱚ ᱚᱱᱟ ᱫᱚ ᱵᱟᱵᱚ ᱤᱭᱟᱹ ᱠᱟᱜᱼᱟ ᱢᱮᱱᱠᱷᱟᱱ ᱚᱞ ᱫᱚ ᱟᱞᱤᱧ ᱚᱞ ᱟᱠᱟᱜᱼᱟ ᱛᱳᱣᱟ ᱫᱟᱨᱮ ᱢᱤᱫᱴᱟᱝ ᱠᱷᱟᱴᱚ ᱢᱟᱪᱷᱟᱛᱮ ᱢᱤᱫᱴᱟᱝ ᱰᱨᱟᱢᱟᱞᱤᱧ ᱚᱞ ᱠᱟᱜᱼᱟ ᱟᱨ ᱢᱤᱫᱴᱟᱝ ᱠᱟᱹᱥᱤᱵᱤᱨ ᱞᱮᱠᱟᱛᱮ ᱢᱤᱫᱴᱟᱝ ᱩᱯᱱᱟᱥ ᱡᱟᱦᱟᱸ ᱠᱚ ᱢᱮᱛᱟᱜ ᱠᱟᱱᱟ ᱯᱟᱲᱦᱟᱣ ᱡᱚᱝ ᱯᱚᱛᱚᱵ ᱚᱱᱟ ᱫᱚ ᱚᱱᱟ ᱦᱚᱸ ᱵᱟᱹᱞᱤᱧ ᱥᱚᱫᱚᱨ ᱠᱟᱜᱼᱟ ᱥᱚᱫᱚᱨ ᱫᱚ